ᱟᱞᱮ ᱴᱚᱴᱷᱟ ᱨᱮᱫᱚ ᱠᱷᱚᱵᱚᱨ ᱥᱟᱢ ᱢᱟᱭ ᱧᱟᱢ ᱵᱚᱞᱛᱮ ᱫᱚ ᱦᱩᱭᱩᱜ ᱠᱟᱱᱟ ᱛᱳᱢᱟᱨ ᱫᱷᱚᱨᱮ ᱱᱟᱣ ᱳᱭ ᱢᱟᱱᱮ ᱡᱟᱹᱥᱛᱤ ᱠᱷᱚᱵᱚᱨ ᱫᱚ ᱦᱤᱡᱩᱜᱼᱟ ᱮᱠᱥᱤᱰᱮᱱᱴ ᱠᱚᱨᱮᱱᱟᱜ ᱪᱮᱫᱟᱜ ᱥᱮ ᱮᱠᱥᱤᱰᱮᱱᱴ ᱫᱚ ᱱᱮᱛᱟᱨ ᱫᱚ ᱟᱹᱰᱤ ᱡᱟᱹᱥᱛᱤ ᱜᱮ ᱦᱩᱭᱩᱜᱚᱜ ᱠᱟᱱᱟ ᱚᱱᱟᱛᱮ ᱡᱟᱹᱥᱛᱤ ᱠᱷᱚᱵᱚᱨ ᱫᱚ ᱚᱱᱟ ᱮᱠᱥᱤᱰᱮᱱᱴ ᱟᱨᱦᱚᱸ ᱠᱳᱸᱢᱵᱲᱩ ᱚᱲᱟᱜ ᱠᱚᱨᱮᱜ ᱠᱚ ᱵᱚᱞᱚᱜ ᱠᱟᱱᱟ ᱠᱚ ᱪᱳᱨ ᱰᱟᱠᱟᱛ ᱚᱱᱟ ᱠᱚᱜᱮ ᱡᱟᱹᱥᱛᱤ ᱫᱚ ᱠᱷᱚᱵᱚᱨ ᱧᱟᱢᱚᱜ ᱠᱟᱱᱟ ᱛᱳ ᱚᱱᱟ ᱞᱮᱠᱟᱛᱮ ᱤᱧᱦᱚᱸ ᱢᱤᱫᱴᱮᱱ ᱤᱧ ᱚᱞ ᱞᱮᱫᱟ ᱛᱚ ᱵᱟᱝ ᱵᱚᱞᱮ ᱵᱟᱝ ᱚᱞ ᱞᱤᱫᱟᱹᱧ ᱚᱱᱟ ᱦᱚᱸ ᱢᱟᱱᱮ ᱚᱞ ᱞᱤᱫᱟᱹᱧ ᱱᱤᱭᱟᱹ ᱚᱲᱟᱜ ᱢᱤᱫᱴᱮᱱ ᱚᱲᱟᱜ ᱨᱮ ᱠᱳᱸᱢᱲᱩ ᱠᱚ ᱵᱚᱞᱚᱣ ᱠᱟᱱᱟ ᱚᱱᱟ ᱚᱱᱟ ᱞᱮᱠᱟ ᱛᱮᱜᱮ ᱤᱧᱫᱩᱧ ᱚᱞ ᱞᱮᱫᱟ ᱛᱚ ᱢᱚᱡᱽ ᱜᱤᱧ ᱚᱞ ᱞᱮᱫᱟ ᱢᱤᱫᱴᱮᱡ ᱚᱲᱟᱜ ᱨᱮ ᱠᱳᱸᱢᱲᱩ ᱠᱚ ᱵᱚᱞᱚᱣ ᱠᱟᱱᱟ ᱚᱱᱟ ᱚᱲᱟᱜ ᱨᱮᱱ ᱦᱚᱲ ᱠᱷᱩᱱ ᱠᱷᱟᱨᱟᱯᱤ ᱚᱱᱟ ᱠᱷᱩᱱ ᱦᱩᱭ ᱠᱟᱛᱮᱫ ᱠᱷᱩᱱ ᱠᱮᱜᱼᱟ ᱠᱚ ᱠᱷᱩᱱ ᱠᱟᱛᱮᱫ ᱚᱱᱟ ᱚᱲᱟᱜ ᱠᱷᱚᱡ ᱦᱟᱱᱟ ᱱᱚᱣᱟ ᱪᱮᱫ ᱠᱚᱪᱚᱝ ᱠᱚ ᱤᱫᱤ ᱠᱟᱫᱟ ᱚᱱᱠᱟ ᱢᱤᱫᱴᱮᱱ ᱤᱧ ᱚᱞ ᱠᱟᱫᱟ ᱟᱨ ᱚᱱᱟ ᱦᱚᱸ ᱪᱷᱟᱯᱟᱣ ᱠᱟᱱ ᱛᱤᱧᱟ ᱛᱚ ᱢᱚᱡᱽ ᱜᱤᱧ ᱚᱞ ᱠᱟᱫᱟ ᱛᱚ ᱚᱱᱟ ᱦᱚᱸ ᱪᱷᱟᱯᱟᱣ ᱠᱟᱱᱟ ᱛᱚ ᱚᱱᱟᱛᱮ ᱤᱧᱫᱚ ᱚᱱᱠᱟᱱᱟᱜ ᱜᱮ ᱡᱟᱹᱥᱛᱤᱧ ᱠᱩᱥᱤ ᱵᱟᱲᱟᱣᱟᱜᱼᱟ ᱚᱱᱟᱛᱮ ᱚᱱᱟᱜᱤᱧ ᱚᱞ ᱠᱤᱫᱟᱹᱧ ᱚᱱᱟᱜᱮ ᱡᱟᱹᱥᱛᱤᱧ ᱠᱩᱥᱤᱭᱟᱜ ᱛᱮ ᱚᱱᱠᱟᱱᱟᱜ ᱜᱮ ᱚᱱᱟᱛᱮ ᱚᱱᱟᱜᱤᱧ ᱚᱞ ᱠᱮᱫᱟᱹᱧ ᱟᱨ ᱪᱷᱟᱯᱟᱣ ᱠᱟᱱ ᱛᱤᱧᱟ